ᱦᱮᱸ ᱤᱧ ᱢᱚᱱᱮᱭᱟ ᱢᱟᱨᱮᱱ ᱯᱤᱲᱦᱤ ᱦᱩᱰᱤᱧ ᱠᱚ ᱠᱷᱚᱱ ᱟ ᱡᱟᱹᱥᱛᱤ ᱫᱟᱹᱢᱤ ᱠᱚ ᱛᱟᱦᱮᱸ ᱠᱟᱱᱟ ᱩᱱᱠᱩ ᱫᱚ ᱪᱟᱸᱫᱳ ᱵᱚᱸᱜᱟ ᱟᱹᱰᱤ ᱠᱚ ᱢᱟᱱᱟᱣ ᱮ ᱠᱟᱱ ᱛᱟᱦᱮᱸ ᱠᱟᱱᱟ ᱡᱟᱦᱟᱸ ᱫᱚ ᱱᱮᱵᱮᱛᱟᱨ ᱦᱩᱰᱤᱧ ᱠᱚ ᱢᱟᱱᱟᱣ ᱵᱟᱛᱟᱣ ᱠᱚ ᱟᱫ ᱮᱫᱟ